ᱢᱤᱫ ᱜᱮᱞ ᱢᱤᱫ ᱜᱮᱞ ᱥᱟᱭ ᱵᱟᱨ ᱜᱮᱞ ᱵᱟᱨ ᱜᱮᱞ ᱯᱮ ᱥᱟᱭ ᱯᱩᱱ ᱜᱮᱞ ᱯᱩᱱ ᱜᱮᱞ ᱢᱚᱬᱮ ᱥᱟᱭ ᱛᱩᱨᱩᱭ ᱜᱮᱞ ᱮᱭᱟᱭ ᱜᱮᱞ ᱮᱭᱟᱭ ᱜᱮᱞ ᱤᱨᱟᱹᱞ ᱥᱟᱭ ᱟᱨᱮ ᱜᱮᱞ ᱟᱨᱮ ᱜᱮᱞ ᱛᱩᱨᱩᱭ